ᱤᱧᱟᱹᱜ ᱡᱟᱱᱟᱢ ᱢᱟᱲᱟᱝ ᱠᱷᱚᱱ ᱵᱮᱜᱟᱨ ᱯᱟᱹᱨᱥᱤᱛᱮ ᱢᱤᱫᱴᱟᱝ ᱯᱩᱛᱷᱤᱧ ᱯᱟᱲᱦᱟᱣ ᱠᱟᱫᱟ ᱛᱚᱨᱡᱚᱢᱟ ᱞᱮᱠᱷᱟᱱ ᱫᱚ ᱤᱧᱟᱹᱜ ᱟᱲᱟᱝ ᱛᱮᱫᱚ ᱱᱚᱝᱠᱟ ᱦᱩᱭᱩᱜᱼᱟ ᱢᱤᱫᱴᱮᱱ ᱠᱩᱲᱤ ᱜᱤᱫᱽᱨᱟᱹ ᱠᱟᱹᱴᱤᱡ ᱠᱩᱲᱤ ᱜᱤᱫᱽᱨᱟᱹ ᱟᱡᱨᱮᱱ ᱜᱟᱛᱮ ᱠᱩᱲᱤ ᱥᱟᱶ ᱜᱟᱛᱮ ᱠᱩᱲᱤ ᱥᱟᱶ ᱜᱟᱛᱤ ᱛᱟᱨᱯᱚᱨ ᱟᱭᱟᱜ ᱯᱚᱨᱤᱵᱟᱨ ᱥᱚᱝᱜᱮ ᱩᱱᱠᱩᱣᱟ ᱯᱚᱨᱤᱵᱟᱨ ᱨᱮᱱᱟᱜ ᱢᱤᱫᱴᱮᱱ ᱵᱷᱟᱜ ᱢᱤᱫᱴᱮᱱ ᱟᱞᱟᱠ ᱵᱮᱥᱛᱷᱟ ᱡᱟᱸᱴᱟᱴᱟᱜ ᱟᱡᱨᱮᱱ ᱜᱟᱛᱮ ᱠᱩᱲᱤ ᱫᱚ ᱨᱮᱸᱜᱮᱪ ᱜᱮ ᱛᱟᱸᱦᱮ ᱠᱟᱱᱟ ᱟᱡ ᱫᱚ ᱠᱤᱥᱟᱹᱲ ᱚᱲᱟᱜᱨᱮ ᱛᱟᱸᱦᱮ ᱠᱟᱱᱟ ᱚᱱᱟ ᱱᱤᱭᱮ ᱢᱤᱫᱴᱟᱱ ᱜᱷᱚᱴᱚᱱᱟ ᱛᱟᱸᱦᱮ ᱠᱟᱱᱟ ᱡᱮᱢᱚᱱ ᱱᱤᱭᱟᱹ ᱜᱚᱞᱯᱷᱚ ᱨᱮᱱ ᱢᱤᱫᱴᱮᱱᱜᱮ ᱠᱟᱛᱷᱟ ᱛᱟᱸᱦᱮ ᱠᱟᱱᱟ ᱡᱟᱸᱦᱟ ᱯᱟᱲᱦᱟᱣ ᱠᱟᱛᱮᱜ ᱤᱧ ᱵᱩᱡ ᱠᱟᱫᱟ ᱚᱱᱟ ᱫᱚ ᱦᱩᱭᱩᱜ ᱠᱟᱱᱟ ᱡᱮ ᱢᱟᱹᱱᱢᱤ ᱢᱟᱹᱱᱢᱤᱜᱮ ᱮᱴᱟᱜ ᱫᱚ ᱵᱟᱝ ᱛᱚᱵᱮ ᱨᱮᱸᱜᱮᱪ ᱛᱟᱸᱦᱮ ᱦᱚᱪᱚᱣᱟᱱ ᱠᱤᱥᱟᱹᱲᱮ ᱛᱟᱸᱦᱮ ᱦᱚᱪᱚᱣᱟᱱ ᱛᱚᱵᱮ ᱢᱟᱹᱱᱢᱤ ᱫᱚ ᱢᱟᱹᱱᱢᱤᱜᱮ ᱡᱚᱛᱚ ᱢᱟᱹᱱᱢᱤ ᱜᱮ ᱡᱚᱛᱚ ᱥᱚᱢᱚᱭ ᱜᱮ ᱫᱚᱨᱠᱟᱨᱟ ᱚᱱᱠᱟᱱᱟᱜ ᱢᱤᱫᱴᱮᱱ ᱤᱧᱟᱹᱜ ᱟᱲᱟᱝᱛᱮ ᱯᱩᱛᱷᱤ ᱨᱮᱭᱟᱜ ᱧᱩᱛᱩᱢ ᱫᱚ ᱦᱩᱭᱩᱜ ᱠᱟᱱᱟ ᱥᱳᱵᱷᱟᱣᱜ ᱠᱩᱠᱢᱩ ᱡᱚᱛᱚ ᱦᱚᱲ ᱴᱷᱮᱡ ᱤᱧ ᱱᱮᱦᱚᱨᱟ ᱱᱤᱭᱟᱹ ᱯᱩᱛᱷᱤ ᱯᱟᱲᱦᱟᱣᱯᱮ ᱪᱮᱫᱟᱜ ᱥᱮ ᱱᱚᱰᱮ ᱠᱷᱚᱱᱟᱜ ᱟᱭᱢᱟᱜᱟᱱ ᱦᱩᱫᱤᱥ ᱢᱟᱹᱱᱢᱤ ᱢᱚᱫᱽᱫᱷᱮ ᱡᱟᱸᱦᱟᱴᱟᱜ ᱮᱯᱮᱨ ᱦᱮᱸᱰᱮᱡ ᱛᱟᱸᱦᱮᱱᱟ ᱱᱤᱭᱟᱹ ᱯᱩᱛᱷᱤᱢ ᱯᱟᱲᱦᱟᱣ ᱞᱮᱱᱠᱷᱟᱱ ᱫᱚ ᱢᱤᱫᱫᱤᱱ ᱦᱤᱞᱳᱜ ᱯᱩᱨᱟᱹᱴᱟ ᱵᱟᱝ ᱪᱟᱵᱟᱜ ᱨᱮᱦᱚᱸ ᱛᱷᱚᱲᱟᱜᱟᱱ ᱫᱚ ᱪᱟᱵᱟᱜᱼᱟ